ᱡᱮᱞᱮ ᱫᱚᱵᱚᱱ ᱢᱮᱛᱟᱣᱟᱠᱚ ᱠᱟᱱᱟ ᱡᱟᱦᱟᱸᱭ ᱱᱚᱸᱰᱮ ᱟᱵᱚ ᱥᱮ ᱜᱟᱰᱟ ᱨᱮ ᱡᱟᱦᱟᱸᱭ ᱜᱮ ᱡᱮ ᱦᱟᱹᱠᱩ ᱠᱚ ᱜᱚᱡᱽ ᱠᱚᱣᱟ ᱵᱟᱹᱲᱥᱤ ᱠᱚᱣᱟ ᱠᱚ ᱥᱮ ᱡᱷᱟᱹᱞᱤ ᱠᱚ ᱚᱰᱟᱣᱟ ᱩᱱᱠᱩ ᱜᱮᱵᱚᱱ ᱢᱮᱛᱟᱣᱟᱠᱚ ᱠᱟᱱᱟ ᱡᱮᱞᱮ ᱟᱨ ᱚᱱᱟ ᱥᱟᱶ ᱥᱟᱶᱛᱮ ᱡᱟᱦᱟᱸ ᱫᱚ ᱟᱭᱢᱟ ᱰᱷᱮᱨ ᱡᱟᱛᱤ ᱨᱟᱹᱱᱤ ᱠᱚ ᱛᱮᱦᱮᱱᱟ ᱡᱮᱢᱚᱱ ᱟᱵᱚ ᱦᱤᱱᱫᱩ ᱵᱟᱝᱟᱞᱤ ᱦᱚᱸᱠᱚ ᱛᱮᱦᱮᱱᱟ ᱥᱮ ᱵᱷᱟᱹᱴᱭᱟᱹ ᱥᱮ ᱵᱷᱟᱹᱫᱽᱭᱟᱹ ᱦᱚᱸᱠᱚ ᱛᱟᱦᱮᱱᱟ ᱟᱨ ᱟᱵᱚ ᱦᱚᱲ ᱦᱚᱸᱠᱚ ᱛᱮᱦᱮᱱᱟ ᱩᱱᱠᱩ ᱢᱚᱫᱽᱫᱷᱮ ᱨᱮᱜᱮ ᱟᱵᱚ ᱫᱚ ᱡᱮᱞᱮ ᱟᱨ ᱩᱝᱠᱩ ᱥᱟᱶᱛᱮ ᱟᱵᱚ ᱥᱚᱢᱯᱚᱨᱠᱚ ᱦᱚᱲ ᱡᱮᱢᱚᱱ ᱟᱵᱚ ᱟᱹᱰᱤ ᱦᱚᱲ ᱴᱚᱞᱟ ᱨᱮᱫᱚ ᱡᱮᱢᱚᱱ ᱤᱧ ᱨᱮᱱ ᱵᱚᱱᱫᱷᱩ ᱦᱚᱸᱠᱚ ᱦᱩᱭ ᱫᱟᱲᱭᱟᱜᱼᱟ ᱥᱮ ᱤᱧ ᱦᱚᱯᱚᱱ ᱵᱟ ᱤᱧ ᱢᱟᱨᱟᱢ ᱵᱟ ᱛᱟᱠᱚ ᱩᱱᱠᱩ ᱡᱚᱛᱚ ᱠᱚᱜᱮ ᱦᱩᱭ ᱫᱟᱲᱮᱜᱼᱟᱠᱚ ᱚᱱᱟ ᱥᱟᱶ ᱥᱟᱶᱛᱮ ᱩᱝᱠᱩᱣᱟᱜ ᱯᱚᱨᱚᱵ ᱫᱚ ᱟᱨ ᱦᱩᱭᱩᱜ ᱠᱟᱱᱟ ᱡᱮᱢᱚᱱ ᱵᱷᱟᱹᱴᱭᱟᱹ ᱠᱚ ᱢᱚᱫᱽᱫᱷᱮ ᱨᱮᱫᱚ ᱚᱱᱮ ᱤᱫ ᱦᱩᱭᱩᱜ ᱠᱟᱱ ᱛᱟᱠᱚᱣᱟ ᱟᱨ ᱵᱟᱝᱜᱟᱞᱤ ᱠᱚᱣᱟᱜ ᱫᱚ ᱫᱤᱵᱤ ᱠᱟᱹᱞᱤ ᱯᱩᱡᱟᱹ ᱦᱩᱭᱩᱜ ᱠᱟᱱ ᱛᱟᱠᱚᱣᱟ ᱚᱱᱟ ᱥᱟᱶᱛᱮ ᱟᱵᱚ ᱦᱚᱲ ᱠᱚᱣᱟᱜ ᱫᱚ ᱱᱚᱜᱼᱚᱭ ᱵᱟᱦᱟ ᱥᱚᱨᱦᱟᱭ ᱚᱱᱟ ᱠᱚᱜᱮ ᱟᱵᱚᱣᱟᱜ ᱢᱮᱱ ᱯᱚᱨᱚᱵᱽ ᱫᱚ ᱦᱩᱭᱩᱜ ᱠᱟᱱᱟ